ᱟᱞᱮᱭᱟᱜ ᱜᱟᱛᱟᱠ ᱨᱮ ᱥᱮᱨᱣᱟ ᱨᱮᱱᱟᱜ ᱪᱟᱥ ᱫᱚ ᱦᱩᱭᱩᱜ ᱠᱟᱱᱟ ᱦᱩᱲᱩ ᱪᱟᱥ ᱡᱮᱭᱥᱮ ᱠᱤ ᱥᱮᱫᱟᱭ ᱠᱷᱚᱱ ᱜᱮ ᱵᱟᱵᱟ ᱱᱟᱦᱮᱞ ᱟᱛᱮᱭ ᱥᱤᱭᱟᱜ ᱠᱟᱱ ᱛᱟᱦᱮᱸᱱᱟ ᱢᱟᱱᱮ ᱟᱹᱰᱤ ᱜᱮ ᱯᱚᱨᱤᱥᱨᱚᱢᱮᱫ ᱠᱟᱱ ᱛᱟᱦᱮᱸᱱᱟ ᱦᱩᱲᱩ ᱪᱟᱥ ᱞᱟᱹᱜᱤᱫ ᱫᱚ ᱪᱮᱫᱟᱜ ᱥᱮ ᱤᱱᱟᱹ ᱠᱷᱚᱡ ᱜᱮ ᱡᱚᱢᱼᱧᱩ ᱡᱚᱛᱚ ᱠᱤᱪᱷᱩ ᱚᱸᱰᱮ ᱠᱷᱚᱡ ᱜᱮ ᱟᱞᱟᱫᱟ ᱵᱷᱟᱵᱮ ᱨᱳᱡᱜᱟᱨ ᱛᱟᱦᱮᱸ ᱠᱟᱱᱟ ᱚᱱᱠᱟ ᱫᱚ ᱵᱟᱝ ᱦᱩᱲᱩ ᱪᱟᱥ ᱨᱮᱜᱮ ᱡᱚᱛᱚ ᱠᱤᱪᱷᱩ ᱚᱞᱚᱜ ᱯᱟᱲᱟᱦᱟᱣ ᱨᱮᱭᱟᱜ ᱦᱚᱸ ᱚᱱᱟ ᱠᱷᱚᱡ ᱜᱮ ᱡᱚᱛᱚ ᱠᱷᱚᱨᱪᱟ ᱪᱟᱞᱟᱣ ᱦᱩᱭᱩᱜᱼᱟ ᱚᱱᱟ ᱠᱷᱟᱛᱤᱨ ᱪᱟᱥ ᱜᱮ ᱯᱨᱚᱫᱷᱟᱱ ᱡᱤᱵᱤᱠᱟ ᱦᱤᱥᱟᱹᱵ ᱛᱮᱫᱚ ᱟᱞᱮ ᱥᱚᱢᱟᱡ ᱨᱮᱫᱚ ᱢᱮᱱᱟᱜ ᱟᱠᱟᱫᱟ ᱡᱮᱭᱥᱮ ᱜᱮ ᱱᱮᱛᱟᱨ ᱫᱚ ᱛᱷᱚᱲᱟ ᱵᱤᱯᱞᱚᱵᱮᱱᱟ ᱮᱸᱜ ᱞᱟᱦᱟ ᱛᱮᱫᱚ ᱱᱟᱦᱮᱞ ᱛᱮᱞᱮ ᱪᱟᱥᱮᱫ ᱛᱟᱦᱮᱸᱱᱟ ᱮᱸᱜ ᱱᱮᱛᱟᱨ ᱫᱚ ᱮᱸᱜ ᱪᱟᱥ ᱞᱟᱹ ᱜᱤᱫ ᱛᱮ ᱛᱷᱚᱲᱟ ᱡᱩᱜᱽ ᱠᱮᱛᱮ ᱟᱭ ᱢᱟ ᱨᱚᱠᱚᱢ ᱵᱚᱫᱚᱞ ᱦᱤᱡᱩᱜ ᱠᱟᱱᱟ ᱡᱮᱭᱥᱮ ᱜᱮ ᱱᱮᱛᱟᱨ ᱫᱚ ᱴᱨᱟᱠᱴᱟᱨ ᱛᱮ ᱪᱟᱥ ᱦᱩᱭᱩᱜ ᱠᱟᱱᱟ ᱮᱸᱜ ᱦᱩᱲᱩ ᱜᱮᱫ ᱥᱚᱢᱚᱭ ᱦᱚᱸ ᱛᱚᱠᱷᱚᱱ ᱫᱚ ᱛᱤ ᱛᱮ ᱫᱟᱛᱨᱚᱢ ᱛᱮᱠᱚ ᱜᱮᱫᱮᱛ ᱠᱟᱱ ᱛᱟᱦᱮᱸᱱᱟ ᱱᱮᱛᱟᱨ ᱦᱚᱸᱠᱮ ᱜᱮᱫ ᱜᱮᱭᱟ ᱵᱟᱴ ᱡᱟᱦᱟᱸᱭ ᱠᱚ ᱱᱚᱝᱠᱟ ᱮᱸᱜ ᱪᱟᱥ ᱠᱷᱟᱛᱚᱹᱤᱨ ᱛᱮ ᱟᱭᱢᱟ ᱠᱚ ᱯᱚᱨᱤᱵᱚᱨᱛᱚᱱᱮᱱ ᱠᱷᱟᱹᱛᱤᱨ ᱟᱫᱚ ᱡᱟᱦᱟᱸᱭ ᱠᱚᱣᱟᱜ ᱢᱮᱱᱟᱜ ᱠᱷᱟᱹᱛᱤᱨ ᱩᱱᱠᱩ ᱫᱚ ᱢᱮᱥᱤᱱ ᱛᱮᱠᱚ ᱜᱮᱫᱼᱟ ᱛᱟᱨᱯᱚᱨᱮ ᱟᱞᱮ ᱫᱚ ᱱᱤᱛ ᱦᱟᱹᱵᱤᱡ ᱛᱮ ᱪᱟᱥ ᱜᱮᱛᱟᱞᱮ ᱯᱨᱚᱫᱷᱟᱱ ᱡᱤᱵᱤᱠᱟ ᱟᱨ ᱚᱱᱟ ᱜᱮ ᱱᱤᱛᱳᱜ ᱫᱚᱞᱮ ᱥᱟᱵ ᱠᱟᱛᱮ ᱞᱮ ᱫᱚᱦᱚᱣᱟᱠᱟᱫᱟ